ᱨᱮᱰᱤᱭᱳ ᱥᱮ ᱴᱮᱞᱤᱵᱷᱤᱥᱚᱱ ᱟᱨ ᱯᱨᱤᱱᱴ ᱞᱮᱠᱟᱱᱟᱜ ᱢᱤᱰᱤᱭᱟ ᱨᱮ ᱥᱟᱱᱛᱟᱲᱤ ᱯᱟᱹᱨᱥᱤ ᱫᱚ ᱮᱠᱟᱞ ᱜᱮ ᱵᱷᱮᱜᱟᱨ ᱜᱮᱭᱟ ᱪᱮᱫᱟᱜ ᱥᱮ ᱨᱮᱰᱤᱭᱳ ᱴᱮᱞᱤᱵᱷᱤᱥᱚᱱ ᱠᱚᱨᱮ ᱥᱮ ᱢᱤᱰᱤᱭᱟ ᱠᱚ ᱟᱵᱚᱣᱟᱜ ᱞᱟᱭᱼᱞᱟᱠᱪᱟᱨ ᱥᱮ ᱠᱷᱚᱵᱚᱨ ᱰᱚᱜᱚᱨ ᱮᱱᱮᱡ ᱥᱮᱨᱮᱧ ᱠᱚ ᱵᱟᱝ ᱠᱚ ᱩᱪᱷᱟᱹᱱᱟ ᱪᱮᱫᱟᱜ ᱥᱮ ᱩᱱᱠᱩ ᱫᱚ ᱟᱵᱚᱣᱟᱜ ᱥᱟᱱᱛᱟᱲᱤ ᱯᱟᱹᱨᱥᱤ ᱫᱚ ᱟᱹᱰᱤ ᱠᱚᱢ ᱠᱚ ᱵᱩᱡᱷᱟᱹᱣ ᱠᱷᱟᱹᱛᱤᱨ ᱥᱮ ᱵᱟᱝᱠᱚ ᱵᱩᱡᱷᱟᱹᱣ ᱠᱷᱟᱹᱛᱤᱨ ᱵᱟᱝᱠᱚ ᱩᱪᱷᱟᱹᱱ ᱮᱫᱟ ᱥᱮ ᱰᱚᱜᱚᱨ ᱠᱚᱦᱚᱸ ᱵᱟᱝᱠᱚ ᱯᱟᱥᱱᱟᱣᱟ ᱚᱱᱟ ᱞᱮᱠᱟᱛᱮ ᱟᱵᱚᱣᱟᱜ ᱯᱟᱹᱨᱥᱤ ᱥᱮ ᱟᱵᱚᱨᱮᱱ ᱢᱤᱰᱤᱭᱟ ᱠᱚ ᱟᱵᱚ ᱞᱮᱠᱟᱛᱮ ᱟᱵᱚᱣᱟᱜ ᱞᱟᱭᱼᱞᱟᱠᱪᱟᱨ ᱮᱱᱮᱡ ᱥᱮᱨᱮᱧ ᱠᱷᱚᱵᱚᱨ ᱰᱚᱜᱚᱨ ᱠᱚ ᱟᱹᱰᱤ ᱯᱟᱥᱱᱟᱣ ᱨᱮᱭᱟᱜ ᱠᱚ ᱠᱩᱨᱩᱢᱩᱴᱩᱭ ᱮᱫᱟ ᱟᱨ ᱚᱱᱠᱟ ᱛᱮᱜᱮ ᱟᱵᱚᱣᱟᱜ ᱯᱟᱹᱨᱥᱤ ᱫᱚ ᱯᱟᱥᱱᱟᱣᱚᱜ ᱠᱟᱱ ᱛᱟᱵᱳᱱᱟ ᱪᱷᱟᱹᱛᱤᱠ ᱠᱚᱫᱚ ᱟᱵᱚᱣᱟᱜ ᱞᱟᱭᱼᱞᱟᱠᱪᱟᱨ ᱮᱱᱮᱡ ᱥᱮᱨᱮᱧ ᱠᱚᱨᱮ ᱤᱱᱴᱟᱨᱮᱥᱴ ᱵᱟᱹᱱᱩᱜ ᱛᱟᱠᱚᱣᱟ ᱪᱮᱫᱟᱜ ᱥᱮ ᱩᱱᱠᱩ ᱫᱚ ᱟᱵᱚᱣᱟᱜ ᱯᱟᱹᱨᱥᱤ ᱟᱵᱚᱣᱟᱜ ᱮᱱᱮᱡ ᱥᱮᱨᱮᱧ ᱟᱵᱚᱣᱟᱜ ᱞᱟᱭᱼᱞᱟᱠᱪᱟᱨ ᱵᱟᱝᱠᱚ ᱵᱩᱡᱷᱟᱹᱣ ᱠᱟᱫᱟ ᱚᱱᱟ ᱠᱷᱟᱹᱛᱤᱨ ᱛᱮᱜᱮ ᱨᱮᱰᱤᱭᱳ ᱴᱮᱞᱤᱵᱷᱤᱥᱚᱱ ᱠᱚᱨᱮ ᱥᱮ ᱢᱤᱰᱤᱭᱟ ᱠᱚ ᱵᱟᱝᱠᱚ ᱩᱪᱷᱟᱹᱱᱮᱜ ᱛᱟᱵᱳᱱᱟ ᱚᱱᱟ ᱞᱮᱠᱟᱛᱮ ᱟᱵᱚᱣᱟᱜ ᱥᱟᱱᱛᱟᱲᱤ ᱯᱟᱹᱨᱥᱤ ᱫᱚ ᱮᱠᱟᱞ ᱜᱮ ᱵᱷᱮᱜᱟᱨ ᱜᱮᱭᱟ